ᱦᱮᱞᱳ ᱟᱢ ᱪᱟᱹᱥᱤ ᱠᱚᱴᱮᱢ ᱞᱟᱹᱭᱮᱜᱼᱟ ᱚᱸᱻ ᱤᱧ ᱫᱚ ᱚᱸᱰᱮ ᱤᱭᱟᱹᱧ ᱢᱮᱱᱮᱜᱼᱟ ᱡᱟᱭᱜᱟ ᱚᱱᱛᱮ ᱛᱟᱦᱮᱱ ᱨᱮᱭᱟᱜ ᱡᱟᱭᱜᱟ ᱧᱟᱢᱚᱜᱼᱟ ᱤᱧ ᱫᱟᱬᱟᱱᱤᱧ ᱞᱟᱹᱭᱮᱜᱼᱟ ᱦᱳᱭ ᱚᱸᱰᱮ ᱠᱤ ᱡᱟᱭᱜᱟ ᱧᱟᱢᱚᱜᱼᱟ ᱛᱟᱦᱮᱱ ᱨᱮᱱᱟᱜ ᱚᱸᱻ ᱟᱞᱮ ᱚᱸᱰᱮ ᱫᱟᱬᱟᱱ ᱞᱮ ᱪᱟᱞᱟᱜ ᱠᱟᱱᱟ ᱟᱫᱚ ᱡᱟᱭᱜᱟ ᱧᱟᱢᱚᱜ ᱠᱷᱟᱱ ᱪᱮᱫ ᱞᱮᱠᱟᱱ ᱡᱟᱭᱜᱟ ᱧᱟᱢᱚᱜᱼᱟ ᱮᱥᱤ ᱵᱟᱞᱟ ᱥᱮ ᱱᱚᱱ ᱮᱥᱤ ᱚᱸᱻ ᱛᱤᱱᱟᱹᱜ ᱢᱟᱨᱟᱝ ᱨᱩᱢ ᱠᱟᱱᱟ ᱟᱞᱮ ᱮᱭᱟᱭ ᱮᱭᱟᱭ ᱦᱚᱲ ᱞᱮ ᱪᱟᱞᱟᱜ ᱠᱟᱱᱟ ᱦᱮᱸ ᱟᱹᱜᱩ ᱠᱚᱣᱟᱢ ᱦᱚᱲ ᱦᱳᱭ ᱮᱭᱟᱭ ᱜᱚᱴᱟᱝ ᱦᱚᱲ ᱞᱮ ᱪᱟᱞᱟᱜ ᱠᱟᱱᱟ ᱟᱫᱚ ᱚᱱᱟ ᱨᱮᱱᱟᱜ ᱛᱟᱦᱮᱱ ᱨᱮᱱᱟᱜ ᱵᱮᱵᱚᱥᱛᱟ

ᱟᱨᱠᱤ ᱛᱤᱱᱟᱹᱜ ᱨᱩᱢ ᱨᱩᱢ ᱢᱮᱱᱟᱜᱼᱟ ᱪᱮ ᱦᱮᱸ ᱡᱚᱛᱚᱣᱟᱜ ᱯᱷᱮᱥᱮᱞᱤᱴᱤ ᱢᱮᱱᱟᱜᱼᱟ ᱥᱮ ᱨᱩᱢ ᱨᱮ ᱡᱚᱛᱚ ᱯᱷᱮᱥᱮᱞᱤᱴᱤ ᱢᱮᱱᱟᱜᱼᱟ ᱥᱮ ᱦᱮᱸ ᱱᱤᱛᱚᱜ ᱫᱟᱜ ᱨᱮᱱᱟᱜ ᱵᱮᱵᱚᱥᱛᱟ ᱠᱚ ᱢᱮᱱᱟᱜᱼᱟ ᱥᱮ ᱚᱸᱻ ᱟᱨ ᱚᱱᱠᱟᱱ ᱫᱟᱬᱟᱱ ᱨᱮᱱᱟᱜ ᱡᱟᱭᱜᱟ ᱪᱮᱫ ᱡᱟᱭᱜᱟ ᱧᱮᱧᱮᱞ ᱡᱤᱱᱤᱥ ᱪᱮᱫ ᱢᱮᱱᱟᱜᱼᱟ ᱚᱱᱟ ᱤᱭᱟᱹ ᱨᱮ ᱫᱟᱬᱟᱱ ᱡᱟᱭᱜᱟ ᱚᱸᱻ ᱥᱮ ᱟᱹᱰᱤ ᱞᱮᱠᱟᱱ ᱞᱟᱹᱜᱤᱜ ᱞᱮ ᱥᱮ ᱱᱚᱰᱮ ᱤᱭᱟᱹ ᱨᱟᱹᱭᱦᱟᱹᱨ ᱠᱷᱚᱱ ᱞᱮ ᱢᱮᱱᱮᱜᱼᱟ ᱥᱮ ᱨᱟᱹᱭᱦᱟᱹᱨ ᱠᱷᱚᱱᱤᱧ ᱢᱮᱱᱮᱜᱼᱟ ᱟᱫᱚ ᱚᱸᱰᱮ ᱪᱟᱞᱟᱜ ᱟᱞᱮ ᱦᱟᱸᱜ ᱟᱫᱚ ᱚᱱᱟ ᱞᱟᱹᱜᱤᱫ ᱦᱳᱭ ᱟᱞᱮ ᱞᱮ ᱪᱮᱞᱟᱜᱼᱟ ᱵᱟᱨ ᱥᱤᱧ ᱯᱚᱨᱮ ᱞᱮ ᱪᱟᱞᱟᱜᱼᱟ ᱦᱳᱭ ᱦᱳᱭ ᱦᱳᱭ ᱟᱞᱮ ᱚᱱᱠᱟᱱ ᱤᱭᱟᱹ ᱨᱮ ᱯᱟᱨᱠ ᱨᱮ ᱚᱱᱠᱟ ᱪᱮᱫ ᱞᱮᱠᱟ ᱫᱷᱟᱨᱟ ᱤᱭᱟᱹ ᱢᱮᱱᱟᱜᱼᱟ ᱯᱷᱮᱥᱮᱞᱤ ᱠᱚ ᱡᱟᱦᱟᱸᱞᱮᱠᱟ ᱯᱩᱭᱥᱟᱹ ᱠᱚᱠᱚ ᱦᱟᱛᱟᱣᱟ ᱵᱟᱠᱚ ᱦᱟᱛᱟᱣᱟ ᱚᱱᱟ ᱨᱮᱱᱟᱜ ᱫᱚ ᱚᱱᱟ ᱵᱟᱹᱧ ᱵᱟᱰᱟᱭᱟ ᱦᱟᱸᱜ ᱟᱫᱚ ᱚᱱᱟ ᱞᱟᱹᱜᱤᱫ ᱤᱧ ᱠᱩᱞ ᱠᱩᱞᱤᱤᱭᱮᱫ ᱢᱮᱭᱟ ᱚᱸᱻ ᱚᱸᱻ ᱦᱮᱸᱛᱚ ᱚᱸᱰᱮ ᱦᱩᱭᱩᱜ ᱡᱩᱵᱞᱤ ᱯᱟᱨᱠ ᱢᱮᱱᱟᱜᱼᱟ ᱪᱮ ᱢᱟᱱᱮ ᱡᱩᱵᱞᱤ ᱯᱟᱨᱠ ᱨᱮᱱᱟᱜ ᱢᱟᱱᱮ ᱟᱞᱟᱜᱽ ᱛᱮᱢᱟ ᱵᱟᱭ ᱠᱟᱴᱟᱣᱚᱜᱼᱟ ᱪᱮ ᱡᱟᱦᱟᱸ ᱞᱮᱠᱟᱱ ᱚᱸᱻ ᱠᱷᱩᱞᱟᱹᱣ ᱜᱮᱭᱟ ᱚᱸᱻ ᱚᱸᱻ ᱚᱱᱟ ᱟᱸᱡᱚᱢ ᱵᱟᱲᱟ ᱟᱸᱡᱚᱢ ᱵᱟᱲᱟᱣ ᱠᱟᱹᱫᱟᱹᱧ ᱟᱫᱚ ᱚᱱᱟ ᱤᱭᱟᱹ ᱠᱚᱫᱚ ᱢᱮᱱᱟᱠᱚ ᱚᱱᱮ ᱫᱟᱜ ᱠᱚᱨᱮ ᱠᱚ ᱯᱟᱭᱨᱟᱜ ᱫᱚ ᱚᱱᱟ ᱨᱮᱱᱟᱜ ᱟᱞᱟᱜᱽ ᱠᱚᱛᱮ ᱯᱩᱭᱥᱟᱹ ᱵᱟᱭ ᱞᱟᱜᱟᱜᱼᱟ ᱪᱮ ᱚᱱᱟ ᱨᱮᱫᱚ ᱯᱚᱭᱥᱟ ᱵᱟᱠᱚ ᱦᱟᱛᱟᱣᱟ ᱚᱸᱻ ᱚᱱᱟ ᱨᱮᱫᱚ ᱴᱤᱠᱤᱴ ᱨᱮᱱᱟᱜ ᱜᱚᱱᱚᱝ ᱫᱚ ᱪᱮᱫ ᱞᱮᱠᱟ ᱤᱱᱟᱹᱜᱮ ᱚᱸᱻ ᱚᱱᱟᱛᱮ ᱵᱷᱟᱞᱟ ᱚᱸᱻ ᱦᱳᱭᱛᱚ ᱚᱱᱟᱜᱮ ᱠᱟᱴᱟ ᱨᱮᱱᱟᱜ ᱛᱟᱦᱮᱱ ᱢᱮ ᱟᱫᱚ ᱱᱟᱜ ᱵᱟᱨ ᱥᱤᱧ ᱯᱚᱨᱮ ᱜᱮ ᱞᱮ ᱪᱟᱞᱟᱜ ᱠᱟᱱᱟ ᱦᱮᱸᱥᱮ ᱚᱱᱟ ᱵᱮᱵᱚᱥᱛᱟ ᱠᱟᱜ ᱢᱮ ᱴᱷᱤᱠᱜᱮᱭᱟ ᱢᱟ ᱛᱚᱵᱮ ᱦᱮᱸᱥᱮ ᱦᱮᱸ ᱦᱮᱸ ᱯᱷᱳᱱ ᱯᱷᱳᱱᱟᱹᱧ ᱦᱟᱸᱜ ᱯᱷᱳᱱᱟᱹᱧ ᱦᱮᱸ ᱴᱷᱤᱠᱜᱮᱭᱟ ᱢᱟ ᱛᱚᱵᱮ ᱦᱮᱸ